ᱠᱚᱞᱚᱢ ᱫᱚ ᱟᱹᱰᱤ ᱫᱟᱢᱟᱱ ᱡᱤᱱᱤᱥ ᱠᱟᱱᱟ ᱪᱮᱫᱟᱜ ᱵᱟᱝᱢᱟ ᱱᱚᱣᱟ ᱠᱚᱞᱚᱢ ᱠᱷᱟᱹᱛᱤᱨ ᱛᱮᱜᱮ ᱛᱤᱦᱤᱧ ᱟᱵᱚ ᱥᱟᱱᱟᱢ ᱢᱟᱹᱱᱢᱤ ᱦᱚᱯᱚᱱ ᱢᱩᱨᱩᱠ ᱫᱚᱥᱟ ᱠᱷᱚᱱ ᱵᱚᱱ ᱞᱟᱲᱟᱫᱚ ᱟᱠᱟᱱᱟ ᱱᱚᱣᱟ ᱠᱚᱞᱚᱢ ᱡᱩᱫᱤ ᱛᱤᱦᱤᱧ ᱟᱵᱚ ᱠᱚ ᱛᱟᱞᱟ ᱨᱮ ᱵᱟᱝ ᱛᱟᱦᱮᱸᱠᱚᱜ ᱟ ᱥᱟᱹᱨᱤ ᱜᱮ ᱟᱵᱚ ᱢᱟᱹᱱᱢᱤ ᱦᱚᱯᱚᱱ ᱫᱚ ᱟᱹᱰᱤ ᱱᱤᱫᱷᱟᱹᱱ ᱨᱮᱜᱮ ᱵᱚᱱ ᱛᱟᱦᱮᱸᱠᱚᱜ ᱟ ᱱᱚᱣᱟ ᱠᱚᱞᱚᱢ ᱢᱮᱱᱟᱜ ᱛᱮ ᱛᱤᱦᱤᱧ ᱟᱵᱚ ᱵᱮᱸᱜᱮᱫ ᱢᱟᱨᱥᱟᱞ ᱟᱠᱟᱫᱟ ᱵᱚᱱ ᱵᱩᱡᱽ ᱫᱟᱲᱮᱭᱟᱜ ᱠᱟᱱᱟᱵᱚᱱ ᱚᱠᱟ ᱵᱟᱹᱲᱤᱡ ᱚᱠᱟ ᱵᱩᱜᱤᱭᱟᱜ ᱚᱱᱟᱛᱮ ᱟᱵᱚ ᱠᱚ ᱛᱟᱞᱟ ᱨᱮ ᱟᱹᱰᱤ ᱱᱟᱯᱟᱭ ᱱᱟᱯᱟᱭ ᱫᱤᱥ ᱦᱩᱫᱤᱥ ᱵᱚᱱ ᱮᱢ ᱪᱟᱞ ᱫᱟᱲᱮᱭᱟᱜ ᱠᱟᱱᱟ ᱚᱱᱟ ᱥᱟᱶ ᱥᱟᱶ ᱛᱮ ᱟᱹᱰᱤ ᱱᱟᱯᱟᱭ ᱱᱟᱯᱟᱭ ᱠᱟᱹᱢᱤ ᱦᱚᱨᱟ ᱨᱮᱵᱚᱱ ᱥᱮᱞᱮᱫ ᱫᱟᱲᱮᱭᱟᱜ ᱠᱟᱱᱟ ᱟᱨ ᱱᱟᱯᱟᱭ ᱱᱟᱯᱟᱭ ᱠᱟᱹᱢᱤ ᱦᱚᱸ ᱵᱚᱱ ᱠᱟᱹᱢᱤ ᱤᱫᱤᱭᱮᱫᱟ ᱟᱨ ᱦᱚᱲ ᱦᱚᱸ ᱵᱚᱱ ᱩᱫᱽᱜᱟᱹᱣ ᱤᱫᱤᱭᱮᱫ ᱠᱚᱣᱟ